ᱚᱞ ᱪᱤᱠᱤ ᱢᱤᱰᱤᱭᱟ ᱛᱮ ᱟᱵᱚ ᱥᱟᱱᱛᱟᱲ ᱟᱰ ᱟᱹᱰᱤ ᱱᱟᱯᱟᱭ ᱯᱟᱲᱦᱟᱣ ᱦᱩᱭᱩᱜ ᱠᱟᱱᱟ ᱱᱤᱛᱚᱜ ᱤᱧ ᱜᱩᱨᱩ ᱜᱚᱢᱠᱮ ᱭᱟᱜ ᱚᱞᱪᱤᱠᱤ ᱠᱟᱹᱴᱤᱡ ᱠᱚ ᱞᱟᱹᱴᱩ ᱠᱚ ᱡᱷᱚᱛᱚ ᱦᱚᱲ ᱞᱟᱹᱜᱤᱫ ᱤᱥᱠᱩᱞ ᱠᱚᱞᱮᱡᱽ ᱛᱮᱭᱟᱨ ᱟᱠᱟᱱᱟ ᱟᱹᱰᱤ ᱩᱥᱛᱟᱹᱭ ᱜᱚᱝᱠᱮ ᱠᱚᱦᱚᱸ ᱠᱚ ᱵᱟᱲᱦᱟᱣ ᱟᱠᱟᱱᱟ ᱫᱤᱥᱚᱢ ᱨᱮ ᱵᱷᱟᱨᱚᱛ ᱵᱚᱨᱥᱚ ᱨᱮ ᱟᱵᱚᱣᱟᱜ ᱟᱲᱟᱝ ᱛᱮ ᱜᱚᱴᱟ ᱯᱟᱥᱱᱟᱜ ᱠᱟᱱᱟ ᱟᱵᱚ ᱨᱮᱱ ᱜᱤᱫᱽᱨᱟᱹ ᱠᱚ ᱱᱟᱯᱟᱭ ᱪᱮᱦᱨᱟ ᱠᱚ ᱨᱚᱲ ᱫᱟᱲᱮᱭᱟᱜ ᱠᱟᱱᱟ ᱟᱵᱚᱣᱟᱜ ᱟᱲᱟᱝ ᱛᱮ